ᱦᱮᱞᱳ ᱤᱧ ᱵᱳᱠᱟᱨᱳ ᱠᱷᱚᱱ ᱢᱮᱱᱮᱜ ᱟᱹᱧ ᱱᱚᱣᱟ ᱨᱮᱞᱳᱭᱮ ᱚᱯᱷᱤᱥ ᱠᱟᱱᱟ ᱥᱮ ᱴᱤᱠᱤᱴ ᱠᱟᱣᱩᱱᱴᱟᱨ ᱠᱟᱱᱟ ᱤᱧ ᱯᱳᱭᱞᱳ ᱵᱟᱞᱟ ᱴᱨᱮᱱ ᱨᱮ ᱴᱤᱠᱤᱴ ᱞᱮᱫ ᱛᱟᱦᱮᱱᱤᱧ ᱟᱫᱚ ᱛᱟᱭᱚᱢᱤᱱᱟᱹᱧ ᱛᱟᱭᱚᱢ ᱵᱟᱞᱟ ᱴᱨᱮᱱ ᱛᱮ ᱥᱮᱱ ᱫᱟᱲᱮᱭᱟᱜ ᱟᱹᱧ ᱥᱮ ᱵᱟᱝᱜᱮ ᱯᱚᱭᱥᱟ ᱢᱟ ᱮᱢ ᱴᱷᱤᱠ ᱟᱹᱠᱟᱹᱜ ᱟᱹᱧ ᱟᱫᱚ ᱪᱮᱫ ᱤᱧ ᱪᱤᱠᱟᱹᱭᱟ ᱤᱧ ᱦᱩᱱᱟᱹᱝ ᱴᱟᱴᱟ ᱥᱮᱱᱚᱜ ᱨᱮᱱᱟᱜ ᱛᱟᱦᱮᱸ ᱠᱟᱱᱟ ᱦᱚᱭ ᱴᱟᱴᱟ ᱡᱟᱢᱥᱮᱫᱽᱯᱩᱨ ᱟᱫᱚ ᱥᱮᱱ ᱫᱟᱲᱮᱭᱟᱜ ᱟᱹᱧ ᱥᱮ ᱵᱟᱝᱜᱮ ᱛᱟᱭᱚᱢ ᱵᱟᱞᱟ ᱴᱨᱮᱱ ᱛᱮ ᱥᱮ ᱯᱚᱭᱥᱟ ᱨᱤᱴᱟᱨᱱ ᱤᱧ ᱧᱟᱢᱟ ᱦᱳᱭ ᱚᱱᱟᱜᱮ ᱦᱩᱱᱟᱹᱝᱯᱮ ᱞᱟᱹᱭ ᱟᱹᱧᱟᱹᱯᱮ